ᱥᱟᱱᱛᱟᱲ ᱥᱟᱱᱛᱟᱲ ᱥᱟᱶᱛᱟ ᱨᱮ ᱱᱟᱭᱠᱮᱭᱟᱜ ᱠᱟᱹᱢᱤ ᱫᱚ ᱦᱩᱭᱩᱜ ᱠᱟᱱᱟ ᱟᱡᱫᱚ ᱢᱟᱲᱟᱝ ᱢᱟᱲᱟᱝ ᱢᱟᱲᱟᱝ ᱫᱚ ᱩᱢ ᱥᱟᱯᱲᱟᱜᱼᱟᱭ ᱥᱟᱡᱟᱜᱼᱟᱭ ᱠᱟᱪᱟ ᱠᱟᱪᱟ ᱜᱮᱧᱡᱤ ᱜᱮᱧᱡᱤ ᱦᱚᱨᱚᱜᱟᱭ ᱟᱨ ᱯᱷᱤᱨ ᱛᱟᱭᱱᱚᱢᱛᱮ ᱪᱟᱞᱟᱜᱼᱟᱭ ᱟᱨ ᱵᱚᱸᱜᱟᱼᱵᱩᱨᱩ ᱱᱟᱭᱠᱮᱭᱟᱜ ᱠᱟᱹᱢᱤ ᱫᱚ ᱦᱩᱭᱩᱜ ᱠᱟᱱᱟ ᱵᱚᱸᱜᱟ ᱵᱩᱨᱩ ᱡᱟᱦᱮᱨ ᱨᱮᱜᱮ ᱵᱚᱸᱜᱟ ᱵᱩᱨᱩᱭᱟᱭ ᱟᱨ ᱡᱟᱦᱟᱸ ᱞᱮᱠᱟ ᱵᱟᱦᱟ ᱯᱚᱨᱚᱵᱽ ᱠᱚᱨᱮ ᱦᱟᱴᱟᱜ ᱦᱮᱨᱢᱮᱫ ᱛᱟᱭ ᱦᱟᱴᱟᱜ ᱦᱮᱨᱢᱮᱫᱟ ᱟᱨ ᱠᱩᱲᱤ ᱠᱚᱫᱚ ᱡᱟᱸᱜᱟ ᱠᱚ ᱟᱹᱨᱩᱵ ᱮᱭᱟ ᱫᱟᱜ ᱟᱨ ᱥᱩᱱᱩᱢᱛᱮ ᱡᱟᱸᱜᱟ ᱠᱚ ᱟᱹᱨᱩᱵᱮᱭᱟ ᱟᱨ ᱜᱚᱰ ᱡᱚᱦᱟᱨᱟᱭᱟᱠᱚ ᱜᱚᱰ ᱡᱚᱦᱟᱨ ᱠᱟᱛᱮ ᱵᱟᱦᱟ ᱠᱚ ᱟᱛᱟᱝᱼᱟ ᱥᱟᱨᱡᱚᱢ ᱵᱟᱦᱟ ᱠᱚ ᱟᱛᱟᱝᱼᱟ ᱟᱫᱚ ᱱᱟᱭᱠᱮ ᱫᱚ ᱥᱟᱨᱡᱚᱢ ᱵᱟᱦᱟᱭ ᱮᱢᱟ ᱠᱚᱣᱟ ᱚᱱᱠᱟ ᱠᱟᱹᱢᱤ ᱚᱱᱠᱟ ᱱᱟᱭᱠᱮ ᱫᱚᱭ ᱵᱚᱸᱜᱟᱭᱟ ᱟᱨ ᱚᱱᱠᱟᱭ ᱚᱱᱟ ᱱᱟᱭᱠᱮᱭᱟᱜ ᱠᱟᱹᱢᱤ ᱫᱚ ᱚᱱᱟ ᱠᱟᱱᱟ ᱟᱨ ᱟᱨ ᱡᱟᱦᱟᱸ ᱚᱱᱟ ᱵᱮᱥ ᱞᱮᱠᱟ ᱡᱩᱫᱤ ᱵᱟᱭ ᱵᱚᱸᱜᱟᱭᱟ ᱮᱱᱠᱷᱟᱱ ᱫᱚ ᱴᱚᱞᱟ ᱯᱟᱲᱟᱨᱮ ᱡᱟᱦᱟᱱᱟᱜ ᱜᱮ ᱚᱥᱩᱵᱤᱫᱷᱟ ᱦᱩᱭᱩᱜᱼᱟ ᱟᱨ ᱱᱟᱭᱠᱮᱭᱟᱜ ᱠᱟᱹᱢᱤ ᱫᱚ ᱚᱱᱟ ᱠᱟᱱᱟ ᱠᱚᱲᱟ ᱠᱩᱲᱤ ᱠᱚ ᱵᱮᱥ ᱞᱮᱠᱟ ᱵᱟᱭ ᱵᱚᱸᱜᱟ ᱞᱮᱠᱷᱟᱱ ᱫᱚ ᱠᱚᱲᱟ ᱠᱩᱲᱤ ᱠᱚᱦᱚᱸ ᱵᱟᱠᱚ ᱡᱟᱶᱟᱭ ᱫᱟᱲᱮᱭᱟᱜᱼᱟ ᱟᱨ ᱵᱮᱥ ᱞᱮᱠᱟᱭ ᱵᱚᱸᱜᱟᱭ ᱠᱷᱟᱱ ᱠᱚᱲᱟ ᱠᱩᱲᱤ ᱦᱚᱸᱠᱚ ᱡᱟᱶᱟᱭᱚᱜᱼᱟ ᱢᱮᱱᱛᱮ ᱟᱨ ᱱᱚᱣᱟ ᱴᱚᱞᱟ ᱯᱟᱲᱟᱜ ᱜᱚᱨᱟᱢ ᱠᱚ ᱴᱷᱤᱠ ᱛᱟᱦᱮᱱᱢᱟ ᱢᱮᱱᱛᱮ ᱟᱨ ᱠᱩᱰᱟᱹᱢ ᱱᱟᱭᱠᱮᱭᱟᱜ ᱠᱟᱹᱢᱤ ᱫᱚ ᱦᱩᱭᱩᱜ ᱠᱟᱱᱟ ᱡᱟᱦᱟᱸᱞᱮᱠᱟ ᱵᱚᱸᱜᱟ ᱜᱩᱡᱩᱜ ᱵᱩᱨᱩᱜ ᱠᱚᱨᱮ ᱟᱡ ᱠᱟᱹᱢᱤ ᱫᱚ ᱦᱩᱭᱩᱜ ᱠᱟᱱᱟ ᱟᱨ ᱡᱟᱦᱟᱸ ᱞᱮᱠᱟ ᱥᱚᱥᱟᱱ ᱨᱮ ᱠᱟᱹᱢᱤ ᱛᱟᱦᱮᱱᱟ ᱟᱨ ᱱᱚᱣᱟ ᱴᱚᱞᱟ ᱯᱟᱲᱟᱨᱮ ᱠᱩᱰᱟᱹᱢ ᱱᱟᱭᱠᱮᱭᱟᱜ ᱠᱟᱹᱢᱤ ᱫᱚ ᱦᱩᱭᱮᱱᱟ ᱡᱟᱦᱟᱸ ᱞᱮᱠᱟ